ᱤᱧᱟᱹᱜ ᱩᱭᱦᱟᱹᱨ ᱥᱮ ᱞᱚᱠᱠᱷᱚ ᱫᱚ ᱢᱮᱱᱟᱜᱼᱟ ᱡᱮ ᱤᱧ ᱢᱤᱫᱴᱟᱝ ᱵᱷᱟᱜᱤ ᱢᱟᱪᱮᱫ ᱦᱩᱭ ᱨᱮᱭᱟᱜ ᱤᱧ ᱠᱩᱨᱩ ᱢᱩᱴᱩᱣ ᱠᱟᱫᱟ ᱚᱱᱟᱛᱮ ᱞᱟᱦᱟ ᱠᱷᱚᱱ ᱜᱮ ᱯᱟᱲᱦᱟᱣ ᱚᱞ ᱯᱟᱲᱦᱟᱣ ᱨᱮ ᱠᱟᱴᱤᱡ ᱵᱚᱦᱚᱛ ᱤᱧᱟᱹᱜ ᱪᱷᱩᱴᱟᱹᱣ ᱠᱟᱱᱟ ᱚᱱᱟᱛᱮ ᱞᱟᱦᱟ ᱫᱚ ᱵᱤᱭᱮᱧ ᱯᱟᱥ ᱠᱮᱫᱟ ᱮᱜ ᱦᱟᱭᱟᱨ ᱥᱮᱠᱮᱱᱰᱟᱨᱤᱧ ᱯᱟᱥ ᱠᱮᱫᱟ ᱚᱱᱟ ᱨᱮ ᱱᱟᱢᱵᱟᱨ ᱛᱤᱧ ᱵᱷᱟᱜᱮ ᱦᱮᱡ ᱮᱱᱟ ᱚᱱᱟᱛᱮ ᱤᱧ ᱢᱟᱪᱮᱫ ᱦᱩᱭ ᱞᱟᱜᱤᱫ ᱛᱮ ᱮᱢᱮ ᱵᱤᱭᱮ ᱥᱟᱱᱛᱟᱲᱤᱧ ᱦᱟᱛᱟᱣ ᱠᱮᱫᱟ ᱤᱱᱟᱹ ᱯᱚᱨᱮ ᱮᱢᱮ ᱦᱚᱸ ᱥᱟᱱᱛᱟᱲᱤᱛᱮᱧ ᱯᱟᱥ ᱠᱟᱛᱮᱫ ᱱᱮᱴ ᱞᱟᱜᱤᱜ ᱤᱧ ᱥᱟᱯᱲᱟᱣ ᱠᱮᱜᱼᱟ ᱟᱫᱚ ᱚᱱᱟ ᱦᱚᱸ ᱦᱩᱭᱱᱟ ᱡᱮ ᱟᱨ ᱮᱯᱷ ᱦᱩᱭᱱᱟ ᱤᱱᱟᱹ ᱯᱚᱨᱮ ᱧᱮᱞ ᱠᱤᱫᱟᱹᱧ ᱮᱢ ᱯᱷᱤᱞ ᱵᱟᱝᱠᱷᱟᱱ ᱯᱤ ᱮᱭᱤᱪ ᱰᱤ ᱞᱟᱜᱤᱫ ᱛᱮᱧ ᱠᱩᱨᱩ ᱢᱩᱴᱩᱭ ᱫᱟ ᱮᱱᱛᱮ ᱚᱱᱟ ᱦᱚᱸ ᱚᱱᱟ ᱨᱮᱭᱟᱜ ᱟᱥ ᱦᱚᱸ ᱢᱚᱴᱟ ᱢᱩᱴᱤ ᱯᱩᱨᱟᱥ ᱯᱩᱨᱟᱣᱚᱜ ᱠᱟᱱᱟ ᱠᱚᱨᱟᱣᱤᱫᱟᱹᱧ ᱤᱧᱟᱜ ᱩᱭᱦᱟᱹᱨ ᱫᱚ ᱢᱤᱜᱴᱟᱝ ᱵᱷᱟᱜᱤ ᱢᱟᱪᱮᱫ ᱜᱮ ᱠᱟᱱᱟ ᱟᱨ ᱚᱱᱟ ᱞᱟᱜᱤᱫ ᱤᱧ ᱠᱩᱨᱩ ᱢᱩᱴᱩᱣ ᱠᱟᱫᱟ ᱱᱤᱛᱚᱝ